ᱦᱟᱹᱠᱩ ᱫᱚ ᱜᱟᱰᱟ ᱢᱩᱰᱩ ᱵᱟᱹᱫᱽ ᱠᱷᱮᱛ ᱵᱟᱸᱫᱽ ᱯᱩᱠᱷᱨᱤ ᱠᱷᱮᱛ ᱵᱟᱹᱫᱽ ᱠᱚᱨᱮ ᱠᱚ ᱥᱟᱵ ᱠᱚᱣᱟ ᱡᱩᱫᱤ ᱫᱷᱮᱹᱨ ᱫᱟᱜ ᱜᱟᱰᱟ ᱥᱮ ᱵᱟᱸᱫᱽ ᱯᱩᱠᱷᱨᱤ ᱨᱮᱫᱚ ᱡᱟᱞ ᱠᱚ ᱚᱰᱟᱣᱟ ᱥᱮ ᱵᱟᱹᱲᱥᱤ ᱰᱟᱝ ᱛᱮ ᱦᱚᱸ ᱠᱚ ᱥᱟᱵ ᱠᱚ ᱜᱮᱭᱟ ᱟᱨ ᱦᱚᱸ ᱴᱤᱭᱩ ᱛᱮ ᱫᱮᱡ ᱠᱟᱛᱮ ᱡᱟᱞ ᱠᱚ ᱚᱰᱟᱣᱟ ᱟᱨ ᱠᱷᱮᱛ ᱵᱟᱹᱫᱽ ᱨᱮ ᱥᱮ ᱱᱟᱞᱟ ᱠᱚᱨᱮᱜ ᱫᱚ ᱪᱟᱹᱯᱩ ᱠᱟᱛᱮ ᱠᱚ ᱥᱟᱵ ᱠᱚᱣᱟ ᱟᱨ ᱛᱚ ᱩᱱ ᱥᱚᱢᱚᱭ ᱫᱚ ᱜᱚᱴᱟ ᱫᱷᱟᱨᱮ ᱠᱚ ᱛᱚᱞᱟ ᱚᱱᱟ ᱵᱷᱟᱜᱮ ᱧᱚᱜ ᱡᱮᱢᱚᱱ ᱫᱟᱜ ᱟᱞᱚ ᱯᱟᱨᱚᱢᱚᱜᱼᱢᱟ ᱥᱮ ᱟᱞᱚ ᱯᱷᱩᱲᱩᱜᱼᱢᱟ ᱚᱱᱠᱟ ᱥᱟᱵ ᱠᱟᱛᱮ ᱦᱟᱜ ᱛᱚᱞ ᱵᱟᱲᱟ ᱟᱹᱪᱩᱨ ᱠᱟᱛᱮ ᱟᱫᱚ ᱠᱚ ᱟᱨᱮᱡᱟ ᱟᱨᱮᱡ ᱟᱸᱡᱮᱫ ᱠᱟᱛᱮ ᱟᱫᱚ ᱠᱚ ᱥᱟᱵ ᱠᱚᱣᱟ ᱟᱨ ᱵᱮᱥᱤ ᱧᱚᱜ ᱡᱟᱦᱟᱸ ᱨᱮ ᱧᱮᱞ ᱟᱠᱚ ᱡᱮᱢᱚᱱ ᱪᱮᱫ ᱚᱠᱟ ᱞᱮᱠᱟᱱ ᱡᱟᱭᱜᱟ ᱨᱮ ᱦᱟᱹᱠᱩ ᱠᱚ ᱛᱟᱦᱮᱸ ᱫᱟᱲᱮᱭᱟᱜᱼᱟ ᱡᱮᱢᱚᱱ ᱠᱚᱢ ᱫᱟᱜ ᱨᱮ ᱫᱚ ᱡᱟᱦᱟᱸ ᱥᱚᱢᱚᱛᱚᱞ ᱡᱟᱭᱜᱟ ᱫᱚ ᱴᱷᱤᱠ ᱚᱱᱠᱟ ᱫᱚ ᱦᱟᱹᱠᱩ ᱵᱟᱝ ᱠᱚ ᱛᱟᱦᱮᱱᱟ ᱡᱟᱦᱟᱸ ᱨᱮ ᱠᱟᱹᱴᱤᱡ ᱦᱟᱱᱟ ᱧᱚᱜ ᱜᱮᱭᱟ ᱜᱟᱹᱦᱤᱨ ᱧᱚᱜ ᱜᱮᱭᱟ ᱚᱱᱠᱟᱱ ᱡᱟᱭᱜᱟ ᱨᱮ ᱜᱮ ᱦᱟᱹᱠᱩ ᱫᱚ ᱠᱚ ᱛᱟᱦᱮᱱᱟ